ᱟᱞᱮ ᱦᱚᱲ ᱫᱚ ᱢᱩᱨᱛᱤ ᱠᱚᱫᱚ ᱵᱟᱞᱮ ᱯᱩᱡᱟᱹ ᱵᱟᱲᱟᱭᱟ ᱟᱞᱮ ᱫᱚ ᱢᱩᱨᱛᱤ ᱯᱩᱡᱟᱹ ᱦᱚᱸ ᱵᱟᱝ ᱦᱩᱭᱩᱜ ᱛᱮ ᱚᱱᱮ ᱛᱮᱲᱚᱝ ᱢᱩᱨᱛᱤ ᱦᱚᱸ ᱵᱟᱞᱮ ᱡᱩᱛᱟ ᱟᱞᱮ ᱫᱚ ᱱᱚᱝᱠᱟ ᱯᱩᱡᱟᱹᱼᱢᱩᱡᱟᱹ ᱨᱮᱫᱚ ᱚᱝᱠᱟ ᱱᱚᱸᱰᱮ ᱞᱟᱹᱭ ᱠᱟᱛᱮ ᱜᱮ ᱢᱤᱫᱴᱮᱱ ᱫᱷᱤᱨᱤ ᱛᱟᱦᱮᱱ ᱛᱟᱞᱮᱭᱟ ᱛᱟᱯᱚᱨᱮ ᱚᱱᱟ ᱨᱮᱜᱮ ᱢᱳᱰᱳᱞᱤ ᱠᱟᱛᱮ ᱯᱩᱡᱟᱹ ᱫᱚ ᱜᱟᱱᱚᱜ ᱛᱟᱞᱮᱭᱟ ᱟᱫᱚ ᱚᱱᱟ ᱫᱚ ᱛᱤᱥ ᱨᱮᱦᱚᱸ ᱢᱩᱨᱛᱤ ᱠᱚᱫᱚ ᱡᱩᱛ ᱫᱚ ᱵᱟᱝ ᱦᱩᱭ ᱠᱟᱱᱟ ᱟᱨ ᱡᱷᱚᱛᱚ ᱜᱮ ᱫᱤᱠᱩ ᱞᱮᱠᱟ ᱫᱚ ᱟᱞᱮ ᱫᱚ ᱚᱝᱠᱟ ᱢᱩᱨᱛᱤ ᱡᱩᱛ ᱫᱚ ᱵᱟᱹᱱᱩᱜ ᱛᱟᱞᱮᱭᱟ ᱚᱱᱟ ᱚᱱᱟ ᱜᱮ